ᱦᱮᱸ ᱤᱧ ᱫᱚ ᱱᱚᱣᱟᱜᱤᱧ ᱢᱮᱱ ᱮᱫᱟ ᱥᱟᱱᱛᱟᱞ ᱟᱵᱚᱣᱟᱜ ᱨᱚᱲ ᱪᱤᱠᱟ ᱵᱚᱫᱚᱞ ᱤᱫᱤᱜ ᱠᱟᱱᱟ ᱟᱫᱚ ᱱᱚᱝᱠᱟᱜᱮ ᱢᱤᱫᱫᱤᱱ ᱟᱵᱚ ᱦᱚᱲ ᱵᱷᱤᱛᱨᱤ ᱨᱮ ᱡᱮ ᱫᱤᱠᱩᱛᱮ ᱚᱱᱮᱠ ᱚᱱᱮᱠ ᱦᱚᱲᱜᱮ ᱵᱟᱠᱚ ᱵᱟᱵᱚᱱ ᱨᱚᱲ ᱫᱟᱲᱮᱭᱟᱜ ᱛᱟᱸᱦᱮᱱᱟ ᱠᱤᱱᱛᱩ ᱱᱤᱛ ᱫᱚ ᱢᱟᱱᱮ ᱫᱤᱠᱩ ᱯᱩᱥᱤ ᱥᱟᱞᱟᱜ ᱵᱚᱱ ᱢᱮᱥᱟᱞᱚᱜ ᱠᱟᱱᱟ ᱟᱵᱚᱨᱮᱱ ᱜᱤᱫᱽᱨᱟᱹ ᱠᱚ ᱪᱟᱠᱨᱤ ᱠᱟᱱ ᱛᱟᱵᱳᱱᱟ ᱵᱤᱵᱷᱤᱱᱱᱚ ᱡᱟᱭᱜᱟ ᱨᱮᱠᱚ ᱛᱟᱸᱦᱮᱱ ᱠᱟᱱ ᱛᱟᱵᱳᱱᱟ ᱟᱭᱢᱟ ᱦᱚᱲ ᱦᱳᱭᱛᱳ ᱫᱤᱠᱩ ᱛᱟᱞᱟ ᱨᱮᱠᱚ ᱛᱟᱸᱦᱮᱱ ᱠᱟᱱ ᱛᱟᱵᱳᱱᱟ ᱮᱭ ᱨᱚᱠᱚᱢ ᱠᱚᱨᱮ ᱟᱥᱛᱮ ᱟᱥᱛᱮ ᱟᱵᱚᱣᱟᱜ ᱨᱚᱲ ᱠᱚᱦᱚᱸ ᱵᱚᱫᱚᱞᱚᱜ ᱠᱟᱱ ᱛᱟᱵᱳᱱᱟ ᱟᱭᱢᱟ ᱟᱭᱢᱟ ᱡᱟᱭᱜᱟᱧ ᱧᱮᱞ ᱠᱟᱫᱟ ᱡᱟᱸᱦᱟᱭ ᱠᱚ ᱵᱟᱡᱟᱨ ᱠᱚᱨᱮ ᱦᱚᱸ ᱢᱮᱱᱟᱜ ᱠᱚᱜᱮᱭᱟ ᱟᱵᱚ ᱨᱮᱱ ᱪᱟᱹᱠᱨᱤ ᱵᱟᱠᱨᱤ ᱦᱚᱲ ᱩᱱᱠᱩ ᱢᱟᱛᱚ ᱟᱨᱦᱚᱸ ᱵᱚᱫᱚᱞᱮᱱ ᱛᱟᱠᱚᱣᱟ ᱟᱨᱦᱚᱸ ᱦᱚᱲ ᱵᱷᱟᱥᱟ ᱜᱮ ᱵᱟᱠᱚ ᱨᱚᱲᱮᱫ ᱠᱟᱱ ᱚᱨᱫᱷᱮᱠ ᱥᱚᱢᱚᱭ ᱢᱟ ᱮᱭ ᱠᱚᱨᱮ ᱧᱮᱞᱚᱜᱚᱜ ᱠᱟᱱᱟ ᱟᱵᱚ ᱦᱚᱲ ᱵᱷᱟᱥᱟ ᱦᱚᱸ ᱢᱟᱱᱮ ᱱᱚᱝᱠᱟ ᱠᱟᱛᱮᱫ ᱜᱮ ᱵᱚᱫᱚᱞ ᱪᱟᱵᱟᱜ ᱠᱟᱱ ᱛᱟᱵᱳᱱᱟ